ᱟᱞᱮ ᱥᱟᱱᱛᱟᱲ ᱥᱮᱨᱣᱟ ᱠᱷᱮᱹᱞᱳᱰ ᱫᱚ ᱯᱷᱩᱴᱵᱚᱞ ᱞᱮ ᱮᱱᱮᱡᱼᱟ ᱪᱮᱫᱟᱜ ᱥᱮ ᱥᱟᱱᱛᱟᱲ ᱠᱚᱫᱚ ᱵᱟᱹᱲᱛᱤ ᱠᱷᱚᱱ ᱯᱷᱩᱴᱵᱚᱞ ᱞᱮ ᱮᱱᱮᱡᱼᱟ ᱡᱟᱦᱟᱸ ᱞᱮᱠᱟᱛᱮ ᱟᱞᱮ ᱯᱚᱧᱪᱚᱢᱤ ᱢᱟᱦᱟ ᱨᱮ ᱵᱚᱞ ᱠᱷᱮᱹᱞᱳᱰ ᱞᱮ ᱫᱚᱦᱚᱭᱟ ᱩᱱ ᱡᱚᱦᱚᱜ ᱜᱮ ᱟᱞᱮ ᱥᱟᱱᱟᱢ ᱠᱷᱮᱹᱞᱳᱰ ᱦᱩᱭᱩᱜᱼᱟ ᱚᱱᱟ ᱨᱮ ᱟᱞᱮ ᱡᱮᱛᱮ ᱵᱷᱟᱜᱽ ᱦᱟᱛᱟᱣ ᱠᱟᱛᱮ ᱥᱟᱱᱛᱟᱲ ᱠᱚ ᱩᱱ ᱡᱚᱦᱚᱸᱜ ᱡᱚᱛᱚ ᱠᱷᱮᱹᱞᱳᱰ ᱨᱮ ᱵᱷᱟᱜᱽ ᱞᱮ ᱦᱟᱛᱟᱣᱟ ᱯᱨᱚᱛᱷᱚᱢ ᱦᱩᱭᱩᱜ ᱠᱟᱱᱟ ᱯᱷᱩᱴᱵᱚᱞ ᱯᱷᱩᱴᱵᱚᱞ ᱨᱮᱫᱚ ᱟᱞᱮ ᱱᱚ ᱦᱚᱲ ᱠᱟᱛᱮ ᱠᱷᱮᱹᱞ ᱦᱩᱭ ᱟᱞᱮᱭᱟ ᱟᱨ ᱚᱱᱟ ᱫᱚ ᱮᱱᱮᱡᱚᱜ ᱡᱚᱛᱟ ᱢᱚᱡᱟ ᱜᱟᱨᱰ ᱠᱚ ᱞᱟᱜᱟᱣ ᱠᱟᱛᱮ ᱜᱮᱞᱮ ᱮᱱᱮᱡᱟ ᱪᱮᱫᱟᱜ ᱥᱮ ᱱᱤᱛᱚᱜ ᱢᱟᱱᱮ ᱵᱟᱡᱟᱣ ᱠᱚ ᱟᱞᱚ ᱦᱳᱭᱳᱜᱢᱟ ᱮᱴᱠᱮᱴᱚᱬᱮ ᱠᱚ ᱟᱞᱚ ᱦᱳᱭᱳᱜᱼᱢᱟ ᱚᱱᱟ ᱞᱟᱹᱜᱤᱫ ᱚᱱᱟ ᱥᱟᱢᱟᱱ ᱠᱚ ᱡᱟᱦᱟᱸ ᱛᱤᱱᱟᱹᱜ ᱜᱮ ᱢᱮᱱᱟᱜᱼᱟ ᱚᱱᱟ ᱠᱚ ᱞᱟᱜᱟᱣ ᱠᱟᱛᱮ ᱜᱮᱞᱮ ᱮᱱᱮᱡᱼᱟ ᱟᱨ